ᱦᱮᱞᱳ ᱰᱟᱭᱵᱷᱚᱨ ᱵᱟ ᱵᱩ ᱦᱮᱸ ᱤᱧ ᱞᱚᱠᱠᱷᱚᱱᱤᱧ ᱢᱮᱱᱫᱟ ᱦᱮᱸ ᱢᱮᱱᱮᱫᱟ ᱧ ᱡᱮ ᱱᱚᱸᱰᱮ ᱠᱳᱞᱠᱟᱛᱟ ᱠᱷᱚᱡ ᱢᱟᱞ ᱦᱮᱡ ᱟᱠᱟᱱᱟ ᱡᱮ ᱱᱚᱸᱰᱮ ᱠᱷᱚᱡ ᱠᱳᱞᱠᱟᱛᱟ ᱠᱷᱚᱡ ᱫᱤᱞᱞᱤᱧ ᱤᱫᱤᱭᱟ ᱱᱤᱭᱟᱸ ᱛᱤᱱᱟ ᱜ ᱜᱟᱱ ᱠᱷᱚᱨᱪᱟ ᱯᱟᱲᱟᱜ ᱟ

ᱠᱟᱜᱚᱡ ᱠᱚ ᱮᱯᱞᱤᱠᱮᱥᱚᱱ ᱠᱚ ᱡᱚᱢᱟ ᱠᱟᱜ ᱤᱦᱟᱥᱮ ᱩᱸᱦᱟᱸ ᱟ ᱞᱤᱧᱟᱜ ᱛᱟᱦᱚᱞᱮ ᱯᱟᱨᱢᱤᱥᱚᱱ ᱫᱚ ᱜᱟᱯᱟ ᱡᱩᱫᱤᱧ ᱡᱚᱢᱟ ᱞᱮᱠᱷᱟᱡ ᱛᱟᱦᱚᱞᱮ ᱛᱤᱱᱟ ᱜ ᱜᱟᱱ ᱫᱤᱱ ᱨᱮ ᱧᱟᱢᱚᱜ ᱟ ᱡᱩᱫᱤ ᱜᱟᱯᱟ ᱰᱚᱠᱩᱢᱮᱱᱴᱥ ᱠᱚᱧ ᱡᱚᱢᱟ ᱞᱮᱠᱷᱚᱡ ᱛᱤᱱᱟ ᱜ ᱵᱟᱨ ᱯᱮ ᱫᱤᱱ ᱯᱚᱨᱮᱧ ᱧᱟᱢᱟ ᱯᱟᱨᱢᱤᱥᱚᱱ ᱚ ᱱᱤᱭᱟ ᱛᱟᱦᱚᱞᱮ ᱟᱢᱟᱜ ᱠᱷᱚᱨᱪᱟ ᱜᱟ ᱰᱤ ᱨᱮᱱᱟᱜ ᱛᱤᱱᱟᱹᱜ ᱜᱟᱱᱮᱢ ᱦᱟᱛᱟᱣᱟ ᱩᱸᱦᱩᱹ ᱱᱤᱭᱟ ᱠᱳᱞᱠᱟᱛᱟ ᱠᱷᱚᱡ ᱤᱭᱟ ᱫᱤᱞᱞᱤ ᱨᱮᱫᱚ ᱛᱤᱱᱟ ᱜ ᱠᱤᱞᱳᱢᱤᱴᱟᱨ ᱟ ᱯᱚᱭᱥᱟᱹ ᱫᱚ ᱤᱭᱟ ᱦᱤᱥᱟᱵ ᱦᱟᱛᱟᱣᱟᱥᱮ ᱠᱤᱞᱳᱢᱤᱴᱚᱨ ᱦᱤᱥᱟ ᱵᱽ ᱛᱮᱢ ᱦᱟᱛᱟᱣᱟ

ᱚᱸ ᱛᱟᱦᱚᱞᱮ ᱜᱟᱯᱟᱜᱮ ᱛᱟᱦᱚᱞᱮ ᱠᱟᱜᱚᱡ ᱯᱚᱛᱨᱚᱧ ᱡᱚᱢᱟᱭᱟ ᱛᱤᱱᱟ ᱜ ᱞᱚᱜᱚᱱ ᱦᱩᱭᱩᱜ ᱟ ᱩᱱᱟ ᱜ ᱛᱟᱵᱚᱞᱮ ᱜᱮ ᱵᱷᱟᱜᱤ ᱢᱟᱞ ᱦᱚᱸᱥᱮ ᱢᱟᱞ ᱦᱚᱸᱥᱮ ᱠᱷᱟᱨᱟᱯᱚᱜ ᱠᱟᱱᱟ ᱥᱮ ᱮᱸ ᱛᱤᱱᱟ ᱜ ᱞᱚ

ᱦᱟᱸ ᱤᱱᱟ ᱤᱱᱟ ᱠᱚ ᱮᱢᱞᱮᱱ ᱠᱷᱟᱡ ᱜᱮ ᱯᱟᱨᱢᱤᱥᱚᱱ ᱛᱟᱦᱚᱞᱮ ᱪᱟᱞᱟᱜ ᱟ ᱚᱸ ᱚᱱᱟᱦᱚᱸ ᱠᱟᱱ ᱜᱮᱭᱟ ᱱᱤᱭᱟ ᱛᱟᱦᱚᱞᱮ ᱜᱟᱯᱟᱜᱮ ᱛᱟᱦᱮ ᱠᱟᱜᱚᱡ ᱠᱚᱫᱚᱧ ᱡᱚᱢᱟᱭᱟ

ᱴᱷᱤᱠ ᱜᱮᱭᱟ ᱛᱚᱵᱮ ᱦᱳᱭ ᱴᱷᱤᱠᱜᱮᱭᱟ ᱤᱧᱤᱧ ᱯᱷᱚᱱᱟᱵᱤᱱᱟ